ᱤᱧ ᱫᱚ ᱵᱟᱭᱤᱥ ᱛᱟᱹᱨᱤᱠᱷ ᱨᱮ ᱨᱟᱸᱪᱤ ᱫᱟᱬᱟᱱᱤᱧ ᱪᱟᱞᱟᱣ ᱞᱮᱱᱟ ᱵᱟᱥᱛᱮ ᱪᱟᱞᱟᱣ ᱦᱩᱭ ᱞᱮᱱᱟ ᱟᱭᱢᱟ ᱦᱚᱲᱜᱮ ᱚᱰᱮ ᱪᱟᱞᱟᱣ ᱛᱮ ᱟᱴ ᱜᱷᱚᱱᱴᱟ ᱴᱟᱭᱤᱢ ᱞᱟᱜᱟᱣ ᱠᱟᱱᱟ ᱟᱭᱢᱟ ᱦᱚᱲ ᱜᱮᱞᱮ ᱪᱟᱞᱟᱣ ᱠᱟᱱᱟ ᱚᱰᱮ ᱧᱮᱞ ᱞᱮᱠᱟᱱᱟᱜ ᱛᱮᱫᱚ ᱟᱹᱰᱤ ᱱᱟᱯᱟᱭ ᱱᱟᱯᱟᱭ ᱡᱟᱭᱜᱟ ᱜᱮ ᱢᱮᱱᱟᱜᱼᱟ ᱚᱰᱮ ᱢᱮᱱᱟᱜᱼᱟ ᱵᱩᱨᱩ ᱛᱟᱨᱯᱚᱨ ᱡᱷᱟᱨᱱᱟ ᱛᱟᱨᱯᱚᱨᱮ ᱰᱮᱢ ᱮᱢᱟᱱ ᱠᱚ ᱰᱮᱢ ᱨᱮᱢᱟ ᱟᱹᱰᱤ ᱱᱟᱯᱟᱭ ᱱᱟᱯᱟᱭ ᱭᱟᱜ ᱱᱟᱹᱣᱠᱟᱹ ᱥᱮ ᱟᱭᱢᱟ ᱞᱮᱠᱟᱱᱟᱜ ᱡᱤᱱᱤᱥ ᱠᱚ ᱢᱮᱱᱟᱜᱼᱟ ᱟᱨ ᱵᱩᱨᱩ ᱨᱮᱦᱚᱸ ᱟᱭᱢᱟ ᱞᱮᱠᱟᱱᱟᱜ ᱫᱟᱨᱮᱼᱱᱟᱹᱲᱤ ᱫᱷᱤᱨᱤ ᱮᱢᱟᱱ ᱠᱚ ᱢᱮᱱᱟᱜᱼᱟ ᱚᱰᱮ ᱟᱭᱢᱟ ᱞᱮᱠᱟᱱᱟᱜ ᱨᱟᱱ ᱨᱮᱦᱮᱫ ᱨᱮᱱᱟᱜ ᱱᱟᱹᱲᱤ ᱦᱚᱸ ᱢᱮᱱᱟᱜᱼᱟ ᱡᱮᱢᱚᱱ ᱫᱩᱫᱷᱤ ᱱᱟᱹᱲᱤ ᱵᱟᱣᱞᱟ ᱦᱚᱸ ᱦᱮᱱᱟᱜᱼᱟ ᱮᱢᱟᱱ ᱠᱚ ᱞᱮᱠᱟᱱᱟᱜ ᱱᱟᱹᱲᱤ ᱢᱮᱱᱟᱜᱼᱟ ᱫᱟᱨᱮ ᱦᱚᱸ ᱟᱭᱢᱟ ᱞᱮᱠᱟᱱᱟᱜ ᱜᱮ ᱢᱮᱱᱟᱜᱼᱟ ᱟᱹᱰᱤ ᱪᱮᱦᱨᱟ ᱜᱮ ᱧᱮᱞᱚᱜ ᱠᱟᱱ ᱛᱟᱦᱮᱱ ᱟᱨ ᱚᱰᱮ ᱰᱟᱦᱟᱨ ᱦᱚᱸ ᱟᱹᱰᱤ ᱱᱟᱯᱟᱭ ᱜᱮ ᱦᱮᱱᱟᱜᱼᱟ ᱚᱛ ᱠᱷᱚᱱ ᱵᱩᱨᱩ ᱪᱚᱴ ᱫᱷᱟᱹᱵᱤᱡ ᱦᱚᱨ ᱢᱮᱱᱟᱜᱼᱟ ᱟᱹᱰᱤ ᱟᱸᱠᱟᱵᱟᱸᱠᱟ ᱜᱮ ᱱᱟᱯᱟᱭ ᱜᱮ ᱧᱮᱞᱚᱜ ᱠᱟᱱ ᱛᱟᱦᱮᱱ ᱟᱨ ᱚᱰᱮ ᱟᱨᱦᱚᱸ ᱡᱷᱟᱨᱱᱟ ᱢᱮᱱᱟᱜᱼᱟ ᱚᱰᱮ ᱦᱚᱸ ᱫᱟᱜ ᱟᱹᱰᱤ ᱪᱮᱦᱨᱟ ᱞᱤᱸᱜᱤ ᱟᱲᱜᱚᱱ ᱠᱟᱱ ᱛᱟᱦᱮᱸᱱᱟ ᱨᱮᱭᱟᱲ ᱜᱮ ᱦᱤᱸᱥᱤᱫ ᱦᱚᱭ ᱥᱟᱶᱛᱮ ᱫᱟᱜ ᱡᱷᱟᱨᱱᱟᱜ ᱧᱮᱞᱛᱮ ᱪᱚᱨᱚᱠ ᱜᱮ ᱵᱩᱡᱷᱟᱹᱜ ᱠᱟᱱ ᱛᱟᱦᱮᱸᱫ ᱟᱨ ᱚᱰᱮ ᱠᱷᱚᱱ ᱦᱮᱡ ᱠᱟᱛᱮᱫ ᱰᱮᱢ ᱨᱮ ᱟᱞᱮᱢᱟ ᱞᱟᱹᱣᱠᱟᱹ ᱨᱮᱞᱮ ᱫᱮᱡ ᱞᱮᱱᱟ ᱚᱰᱮ ᱦᱚᱸ ᱫᱟᱜ ᱨᱮᱭᱟᱜ ᱨᱮᱭᱟᱲ ᱦᱚᱭ ᱛᱮ ᱟᱹᱰᱤ ᱪᱮᱦᱨᱟᱜᱮ ᱵᱩᱡᱷᱟᱹᱜ ᱠᱟᱱ ᱛᱟᱦᱮᱱ ᱟᱨ ᱰᱮᱢ ᱨᱮ ᱟᱭᱢᱟ ᱦᱚᱲᱜᱮ ᱱᱟᱹᱣᱠᱟᱹ ᱨᱮᱠᱚ ᱫᱮᱡᱚᱜ ᱠᱟᱱ ᱛᱟᱦᱮᱱ ᱚᱱᱟ ᱠᱚ ᱧᱮᱞ ᱛᱮ ᱤᱧ ᱢᱟ ᱟᱹᱰᱤ ᱪᱮᱦᱨᱟ ᱜᱤᱧ ᱵᱩᱡᱷᱟᱹᱣ ᱠᱟᱫᱟ ᱚᱱᱟᱛᱮ ᱟᱹᱰᱤ ᱢᱚᱡᱽ ᱥᱮ ᱟᱹᱰᱤ ᱪᱮᱦᱨᱟ ᱵᱩᱡᱷᱟᱹᱣ ᱞᱟᱹᱜᱤᱫ ᱟᱹᱭᱠᱟᱹᱣ ᱠᱤᱫᱟᱹᱧ